ᱟᱞᱮ ᱫᱚ ᱯᱚᱨᱚᱵᱽ ᱯᱩᱱᱟᱹᱭ ᱨᱮᱫᱚ ᱥᱮ ᱵᱟᱦᱟ ᱥᱚᱦᱚᱨᱟᱭ ᱨᱮᱫᱚ ᱢᱟᱲᱟᱝ ᱫᱚ ᱦᱟᱸᱜ ᱥᱟᱫᱟ ᱜᱮᱞᱮ ᱯᱚᱛᱟᱣ ᱛᱟᱦᱮᱱᱟ ᱞᱤᱞᱟᱜ ᱟᱨᱟᱜᱟᱜ ᱯᱩᱸᱰᱼᱟᱜ ᱚᱱᱟ ᱠᱚᱜᱮᱞᱮ ᱯᱚᱛᱟᱣ ᱛᱟᱦᱮᱱᱟ ᱟᱨ ᱱᱮᱛᱟᱨ ᱫᱚ ᱦᱟᱸᱜ ᱦᱚᱲ ᱧᱮᱞ ᱧᱮᱞᱛᱮ ᱟᱞᱮ ᱦᱚᱸᱞᱮ ᱥᱮᱪᱮᱫ ᱤᱫᱤᱭᱮᱱᱟ ᱡᱮ ᱢᱟᱲᱟᱝ ᱫᱚ ᱤᱱᱠᱟᱹ ᱦᱟᱸᱜ ᱥᱤᱫᱟᱹ ᱫᱷᱟᱨᱟ ᱜᱮᱞᱮ ᱯᱚᱛᱟᱣᱮᱫ ᱛᱟᱦᱮᱱᱟ ᱟᱫᱚ ᱱᱮᱛᱟᱨ ᱫᱚ ᱦᱚᱲ ᱧᱮᱞ ᱧᱮᱞᱛᱮ ᱟᱞᱮᱦᱚᱸ ᱰᱤᱡᱟᱭᱤᱱ ᱫᱷᱟᱨᱟ ᱞᱮ ᱯᱚᱛᱟᱣᱮᱜᱼᱟ ᱟᱫᱚ ᱱᱤᱭᱟᱹ ᱫᱷᱟᱣ ᱫᱚ ᱟᱞᱮ ᱫᱚ ᱯᱨᱚᱛᱷᱚᱢ ᱢᱟᱱᱮ ᱪᱮᱫ ᱤᱧ ᱞᱟᱹᱭᱟ ᱜᱩᱰᱰᱤ ᱯᱚᱛᱚᱝ ᱞᱮᱠᱟᱞᱮ ᱯᱚᱛᱟᱣ ᱠᱟᱜᱼᱟ ᱟᱨ ᱚᱱᱟ ᱨᱮᱫᱚ ᱨᱚᱝ ᱞᱮ ᱞᱟᱜᱟᱣ ᱠᱟᱜᱼᱟ ᱯᱩᱸᱰᱟᱜ ᱞᱤᱞᱟᱜ ᱤᱱᱟᱹ ᱯᱚᱨᱮᱛᱮ ᱦᱟᱹᱨᱭᱟᱹᱲᱟᱜ ᱤᱱᱟᱹ ᱯᱚᱨᱮᱛᱮ ᱟᱨᱦᱚᱸ ᱦᱟᱹᱨᱭᱟᱹᱲᱟᱜ ᱤᱱᱟᱹ ᱯᱚᱨᱮᱛᱮ ᱥᱟᱥᱟᱝᱼᱟᱜ ᱞᱮ ᱞᱟᱜᱟᱣ ᱠᱟᱜᱼᱟ ᱥᱟᱥᱟᱝ ᱟᱜ ᱚᱸᱰᱮᱜᱮ ᱰᱟᱵᱟ ᱰᱟᱵᱟᱞᱮ ᱛᱮᱭᱟᱨ ᱠᱟᱜᱼᱟ ᱰᱟᱵᱟ ᱚᱱᱩᱥᱟᱨ ᱢᱤᱫᱴᱤᱡ ᱰᱟᱵᱟ ᱨᱮᱫᱚ ᱜᱳᱞᱟᱯᱤ ᱟᱜ ᱞᱮ ᱞᱟᱜᱟᱣ ᱠᱟᱜᱼᱟ ᱟᱨ ᱢᱤᱫᱴᱤᱡ ᱰᱟᱵᱟ ᱨᱮᱫᱚ ᱦᱟᱹᱨᱭᱟᱹᱲ ᱟᱜ ᱞᱮ ᱞᱟᱜᱟᱣ ᱠᱟᱜᱼᱟ ᱛᱮᱨᱪᱷᱟ ᱛᱮᱨᱪᱷᱟ ᱞᱮ ᱯᱚᱛᱟᱣ ᱠᱟᱜᱼᱟ ᱟᱨ ᱚᱱᱟ ᱯᱚᱛᱟᱣ ᱨᱮᱜᱮ ᱞᱟᱛᱟᱨ ᱨᱮᱫᱚ ᱚᱨᱮᱧᱡᱽᱼᱟᱜ ᱞᱮ ᱮᱢ ᱠᱟᱜᱼᱟ ᱟᱨ ᱤᱱᱟᱹ ᱯᱚᱨᱮᱛᱮ ᱢᱤᱫ ᱥᱮᱫ ᱚᱱᱠᱟ ᱦᱩᱭᱱᱟ ᱢᱤᱫ ᱥᱮᱫ ᱫᱚ ᱵᱟᱦᱟ ᱰᱟᱹᱨ ᱞᱮ ᱛᱮᱭᱟᱨ ᱠᱟᱜᱼᱟ ᱢᱤᱫ ᱥᱮᱫ ᱫᱚ ᱠᱷᱩᱱᱴᱤ ᱨᱮᱫᱚ ᱞᱤᱞ ᱜᱮᱞᱮ ᱮᱢ ᱠᱟᱜᱼᱟ ᱟᱨ ᱟᱨ ᱢᱤᱫ ᱫᱷᱟᱨᱮ ᱠᱩᱞᱦᱤ ᱫᱷᱟᱨᱮ ᱪᱟᱹᱞᱤ ᱞᱮ ᱟᱬᱜᱚ ᱠᱟᱜᱼᱟ ᱚᱱᱟ ᱫᱷᱟᱨᱮ ᱫᱚ ᱦᱟᱸᱜ ᱵᱟᱦᱟ ᱰᱟᱹᱨ ᱨᱮᱫᱚ ᱦᱟᱹᱨᱭᱟᱹᱲᱟᱜ ᱞᱮ ᱮᱢ ᱠᱟᱜᱼᱟ ᱡᱟᱦᱟᱸ ᱵᱟᱦᱟ ᱤᱭᱟᱹ ᱠᱟᱱᱟ ᱚᱱᱟᱦᱚᱸ ᱦᱟᱹᱨᱭᱟᱹᱲ ᱟᱜ ᱜᱮᱞᱮ ᱮᱢ ᱠᱟᱜᱼᱟ ᱟᱨ ᱡᱟᱦᱟᱸ ᱢᱮᱱ ᱵᱟᱦᱟ ᱠᱟᱱᱟ ᱦᱟᱸᱜ ᱚᱱᱟ ᱨᱮᱫᱚ ᱛᱟᱞᱟ ᱨᱮᱫᱚ ᱦᱟᱸᱜ ᱚᱨᱮᱧᱡᱽ ᱞᱮ ᱮᱢ ᱠᱟᱫᱟ ᱟᱨ ᱚᱱᱟ ᱡᱟᱦᱟᱸ ᱵᱟᱦᱟ ᱰᱟᱹᱨ ᱠᱟᱱᱟ ᱚᱱᱟᱫᱚ ᱵᱮᱜᱽᱱᱤ ᱠᱚᱞᱮ ᱮᱢ ᱠᱟᱜᱼᱟ ᱵᱮᱜᱽᱱᱤ ᱨᱚᱝ ᱚᱱᱟ ᱥᱟᱶ ᱥᱟᱶᱛᱮ ᱞᱤᱞ ᱨᱚᱝ ᱠᱚᱦᱚᱸᱞᱮ ᱢᱮᱥᱟ ᱠᱟᱜᱼᱟ ᱞᱤᱞ ᱫᱚ ᱦᱟᱸᱜ ᱵᱚᱰᱟᱨ ᱨᱮᱞᱮ ᱮᱢ ᱠᱟᱜᱼᱟ ᱟᱨ ᱤᱱᱟᱹ ᱯᱚᱨᱮᱛᱮ ᱪᱮᱛᱟᱱ ᱨᱮᱢᱟ ᱯᱩᱸᱰ ᱜᱮᱞᱮ ᱮᱢ ᱠᱟᱜᱼᱟ ᱤᱱᱟᱹ ᱯᱚᱨᱮ ᱫᱩᱣᱟᱹᱨ ᱡᱟᱦᱟᱸ ᱠᱟᱱᱟ ᱫᱩᱣᱟᱹᱨ ᱨᱮᱫᱚ ᱥᱟᱥᱟᱝ ᱞᱮ ᱮᱢ ᱠᱟᱜᱼᱟ ᱚᱱᱟ ᱫᱩᱣᱟᱹᱨ ᱠᱷᱚᱱᱟᱜ ᱠᱟᱹᱡ ᱪᱮᱛᱟᱱ ᱞᱮ ᱵᱚᱰᱟᱨ ᱠᱟᱜᱼᱟ ᱚᱱᱟ ᱫᱚ ᱦᱟᱹᱨᱭᱟᱹᱲᱟᱜ ᱛᱮᱞᱮ ᱯᱚᱛᱟᱣ ᱠᱟᱜᱼᱟ